ᱟᱹᱞᱤᱧ ᱫᱚ ᱠᱩᱞᱦᱤ ᱨᱮ ᱫᱚᱝ ᱞᱟᱜᱽᱬᱮ ᱮᱱᱮᱡ ᱫᱚ ᱦᱚᱲᱠᱚ ᱧᱮᱞ ᱛᱮᱞᱤᱧ ᱪᱮᱫ ᱟᱠᱟᱱᱟ ᱟᱹᱞᱤᱧ ᱫᱚ ᱟᱹᱞᱤᱧ ᱛᱮᱫᱚ ᱵᱟᱹᱞᱤᱧ ᱪᱮᱫ ᱟᱠᱟᱱᱟ ᱦᱚᱲ ᱠᱚᱞᱤᱧ ᱧᱮᱞ ᱠᱮᱫ ᱠᱚᱣᱟ ᱡᱮ ᱪᱮᱫᱞᱮᱠᱟ ᱡᱟᱸᱜᱟ ᱠᱚ ᱦᱚᱲᱢᱚ ᱠᱚ ᱛᱤ ᱠᱚᱠᱚ ᱦᱩᱞᱞᱟᱹᱭᱟ ᱪᱮᱫᱞᱮᱠᱟ ᱡᱟᱸᱜᱟ ᱠᱚ ᱠᱚᱞᱥᱟᱭᱟ ᱚᱱᱟ ᱠᱚ ᱧᱮᱞ ᱠᱟᱛᱮ ᱜᱮ ᱟᱹᱞᱤᱧ ᱫᱚ ᱯᱩᱭᱞᱩ ᱮᱱᱮᱡ ᱞᱤᱧ ᱪᱮᱫ ᱟᱠᱟᱱᱟ ᱟᱨ ᱟᱹᱞᱤᱧ ᱫᱚ ᱟᱹᱞᱤᱧ ᱛᱮᱫᱚ ᱵᱟᱹᱞᱤᱧ ᱪᱮᱫ ᱫᱟᱲᱮᱭᱟᱜ ᱠᱟᱱᱟ ᱪᱮᱠᱟᱛᱮ ᱟᱹᱞᱤᱧ ᱢᱟ ᱦᱩᱰᱤᱧ ᱜᱮᱞᱤᱧ ᱛᱟᱦᱮᱸᱠᱟᱱ ᱛᱟᱦᱮᱸᱫ ᱟᱨ ᱱᱤᱛᱳᱜ ᱩᱱᱟᱹᱜ ᱞᱤᱧ ᱥᱮᱬᱟᱭ ᱱᱟ ᱛᱚ ᱟᱹᱞᱤᱧ ᱫᱚ ᱦᱩᱰᱤᱧ ᱠᱷᱚᱡ ᱜᱮ ᱯᱳᱭᱞᱳ ᱨᱮ ᱮᱱᱮᱡ ᱫᱚᱞᱤᱧ ᱪᱮᱫ ᱟᱠᱟᱱᱟ ᱟᱨᱚ ᱚᱱᱟ ᱠᱚ ᱧᱮᱞ ᱠᱟᱛᱮ ᱜᱮ ᱡᱮ ᱟᱹᱞᱤᱧ ᱦᱚᱸ ᱡᱟᱦᱟᱸᱱᱟᱜ ᱠᱚᱜᱮ ᱟᱛᱳᱼᱴᱚᱞᱟ ᱠᱚᱨᱮ ᱦᱩᱭᱩᱜᱼᱟ ᱵᱟᱯᱞᱟ ᱠᱚ ᱦᱩᱭᱩᱜᱼᱟᱛᱮ ᱟᱹᱞᱤᱧ ᱦᱤᱞᱤ ᱫᱟᱹᱭ ᱫᱚ ᱚᱰᱚᱠᱚᱜᱼᱟ ᱞᱤᱧ ᱚᱲᱟᱜ ᱠᱷᱚᱡᱽ ᱟᱨ ᱦᱚᱲ ᱠᱚᱞᱤᱧ ᱧᱮᱞ ᱠᱚᱣᱟ ᱡᱮ ᱪᱮᱫ ᱞᱮᱠᱟ ᱠᱚ ᱨᱟᱹᱥᱠᱟᱹᱭᱟ ᱪᱮᱫ ᱞᱮᱠᱟ ᱠᱚ ᱮᱱᱮᱡ ᱥᱮᱨᱮᱧᱟ ᱛᱚ ᱚᱱᱟ ᱠᱚ ᱧᱮᱞ ᱠᱟᱛᱮ ᱜᱮ ᱟᱹᱞᱤᱧ ᱫᱚᱞᱤᱧ ᱪᱮᱫ ᱟᱠᱟᱱᱟ ᱟᱨᱚ ᱟᱠᱚ ᱠᱚ ᱪᱮᱫᱞᱮᱠᱟ ᱠᱚ ᱮᱱᱮᱡ ᱥᱮᱨᱮᱧᱟ ᱚᱱᱠᱟ ᱜᱮ ᱟᱹᱞᱤᱧ ᱦᱚᱸ ᱟᱠᱚ ᱧᱮᱞ ᱛᱮᱞᱤᱧ ᱪᱮᱫ ᱡᱚᱝᱟ ᱟᱨᱚ ᱱᱚᱣᱟ ᱠᱚ ᱱᱚᱣᱟ ᱠᱚ ᱠᱚᱨᱟᱣ ᱞᱮᱠᱷᱟᱡ ᱟᱹᱰᱤ ᱨᱟᱹᱥᱠᱟᱹ ᱜᱮ ᱵᱩᱡᱷᱟᱹᱜᱼᱟ ᱯᱳᱭᱞᱳ ᱨᱮ ᱮᱱᱮᱡᱽ ᱥᱮᱨᱮᱧ ᱪᱮᱫ ᱫᱚ ᱟᱹᱰᱤ ᱨᱟᱹᱥᱠᱟᱹ ᱨᱮᱭᱟᱜ ᱠᱟᱛᱷᱟ ᱠᱟᱱᱟ ᱟᱨ ᱯᱳᱭᱞᱳ ᱨᱮ ᱮᱱᱮᱡ ᱥᱮᱨᱮᱧ ᱪᱮᱫ ᱜᱮ ᱵᱷᱟᱹᱜᱤ ᱞᱮᱠᱟ ᱠᱟᱛᱷᱟ ᱫᱚ ᱠᱟᱱᱟ ᱟᱨ ᱡᱩᱫᱤ ᱦᱚᱲ ᱠᱚᱜᱮ ᱡᱩᱫᱤᱧ ᱧᱮᱞ ᱠᱚᱣᱟ ᱪᱮᱫᱞᱮᱠᱟ ᱠᱚ ᱮᱱᱮᱡ ᱥᱮᱨᱮᱧᱟ ᱨᱟᱹᱥᱠᱟᱹᱭᱟᱠᱚ ᱛᱚ ᱪᱮᱠᱟ ᱯᱳᱭᱞᱳ ᱨᱮ ᱮᱱᱮᱡ ᱥᱮᱨᱮᱧ ᱫᱚᱵᱚᱱ ᱪᱮᱫᱚᱜᱼᱟ ᱛᱚ ᱪᱮᱫᱚᱜ ᱞᱟᱹᱜᱤᱫ ᱛᱮ ᱦᱚᱲ ᱠᱚᱜᱮ ᱧᱮᱞ ᱵᱟᱲᱟ ᱦᱩᱭᱩᱜᱼᱟ ᱡᱮ ᱪᱮᱫᱞᱮᱠᱟ ᱠᱚ ᱮᱱᱮᱡᱽ ᱥᱮᱨᱮᱧᱟ ᱮᱱᱠᱷᱟᱡ ᱜᱮ ᱯᱳᱭᱞᱳ ᱨᱮ ᱮᱱᱮᱡ ᱥᱮᱨᱮᱧ ᱫᱚᱵᱚᱱ ᱪᱮᱫ ᱫᱟᱲᱮᱭᱟᱜᱼᱟ ᱡᱟᱦᱟᱸᱞᱮᱠᱟ ᱫᱚᱝ ᱞᱟᱜᱽᱬᱮ ᱮᱱᱮᱡ ᱫᱚ ᱱᱤᱡᱮ ᱛᱮᱫᱚ ᱵᱟᱝᱜᱮ ᱢᱟᱱᱮ ᱦᱚᱲ ᱠᱚᱜᱮ ᱧᱮᱞ ᱠᱟᱛᱮ ᱜᱮ ᱪᱮᱫ ᱦᱩᱭᱩᱜᱼᱟ ᱟᱨ ᱟᱹᱞᱤᱧ ᱫᱚ ᱯᱳᱭᱞᱳ ᱨᱮ ᱮᱱᱮᱡ ᱥᱮᱨᱮᱧ ᱫᱚ ᱦᱚᱲ ᱠᱚ ᱧᱮᱞ ᱠᱚᱛᱮ ᱜᱮᱞᱤᱧ ᱪᱮᱫ ᱟᱠᱟᱱᱟ ᱛᱚ ᱟᱹᱞᱤᱧᱟᱜ ᱞᱟᱹᱭ ᱞᱮᱠᱟᱛᱮ ᱞᱟᱹᱭᱟ ᱮᱱᱮᱡ ᱥᱮᱨᱮᱧ ᱫᱚ ᱱᱚᱝᱠᱟ ᱜᱮᱞᱤᱧ ᱪᱮᱫ ᱟᱠᱟᱱᱟ